ᱜᱮᱢ ᱠᱚ ᱮᱱᱮᱡ ᱫᱚ ᱟᱹᱰᱤ ᱜᱟᱱ ᱢᱮᱱᱟᱜᱼᱟ ᱤᱧ ᱫᱚ ᱜᱮᱢ ᱫᱚ ᱯᱷᱨᱤ ᱯᱷᱟᱭᱟᱨ ᱠᱚᱫᱚ ᱵᱟᱭ ᱮᱱᱮᱡ ᱥᱟᱹᱱᱟᱹᱧᱟ ᱟᱨ ᱡᱟᱦᱟᱸ ᱞᱮᱠᱟ ᱛᱟᱥ ᱠᱚ ᱢᱮᱱᱟᱜᱼᱟ ᱪᱮᱫ ᱱᱩᱠᱩ ᱯᱷᱨᱤ ᱯᱷᱟᱭᱟᱨ ᱮᱱᱮᱡ ᱛᱮᱫᱚ ᱚᱱᱟ ᱫᱟᱠᱟ ᱠᱚ ᱩᱛᱩ ᱠᱚ ᱪᱮᱫ ᱦᱚᱸ ᱵᱟᱝ ᱨᱮᱸᱜᱮᱡᱼᱟ ᱟᱨ ᱪᱮᱫ ᱤᱧ ᱢᱮᱱᱟ ᱚᱱᱟᱨᱮ ᱩᱸᱜᱩᱫ ᱟᱛᱮᱫ ᱥᱚᱠᱛᱚ ᱮᱱᱮᱡ ᱢᱮ ᱦᱤᱲᱤᱧ ᱜᱚᱫᱟᱢ ᱥᱚᱢᱚᱭ ᱠᱚ ᱛᱤᱱᱟᱹᱜ ᱯᱟᱨᱚᱢᱚᱜ ᱠᱟᱱᱟ ᱟᱨ ᱤᱧᱫᱚ ᱮᱱᱮᱡ ᱥᱟᱹᱱᱟᱹᱧᱟ ᱠᱤᱨᱠᱮᱴ ᱠᱚ ᱠᱤᱨᱠᱮᱴ ᱠᱚ ᱮᱱᱮᱡ ᱠᱚᱫᱚ ᱟᱹᱰᱤ ᱪᱮᱦᱨᱟ ᱡᱟᱦᱟᱸ ᱞᱮᱠᱟᱧ ᱢᱮᱱᱟ ᱵᱚᱞᱤᱝ ᱮᱜᱼᱟᱭ ᱪᱷᱮ ᱨᱟᱱᱤᱧ ᱢᱟᱨᱟᱣᱟ ᱚᱝᱠᱟ ᱠᱨᱤᱠᱮᱴ ᱮᱱᱮᱡ ᱠᱚᱫᱚ ᱴᱷᱤᱠ ᱜᱮᱭᱟ ᱚᱱᱟ ᱠᱚᱫᱚ ᱦᱚᱲ ᱦᱚᱸ ᱵᱟᱠᱚ ᱢᱮᱱᱟ ᱟᱨ ᱱᱚᱣᱟ ᱛᱟᱥ ᱮᱱᱮᱡ ᱠᱚ ᱯᱷᱤᱨᱤ ᱯᱷᱟᱭᱟᱨ ᱠᱚ ᱱᱚᱣᱟ ᱠᱚᱫᱚ ᱟᱹᱰᱤ ᱴᱟᱭᱤᱢ ᱮ ᱚᱨᱟ ᱴᱟᱭᱤᱢ ᱮ ᱚᱨᱟᱭ ᱜᱮᱢ ᱮᱱᱮᱡ ᱠᱷᱟᱱ ᱫᱚ ᱮᱱᱮᱡ ᱢᱮ ᱜᱮᱢ ᱱᱟᱯᱟᱭ ᱱᱟᱯᱟᱭ ᱜᱮᱢ ᱢᱮᱱᱟᱜᱼᱟ ᱚᱱᱟ ᱠᱚ ᱮᱱᱮᱡ ᱫᱚᱨᱠᱟᱨ ᱤᱧᱫᱚ ᱚᱱᱟ ᱠᱚᱫᱚ ᱵᱟᱭ ᱮᱱᱮᱡ ᱥᱟᱹᱱᱟᱹᱧᱟ ᱚᱱᱟ ᱠᱚᱫᱚ ᱚᱱᱟ ᱯᱨᱳᱵᱞᱮᱢ ᱢᱮᱱᱟᱜᱼᱟ ᱥᱮ ᱪᱮᱫ ᱞᱮᱠᱟᱧ ᱢᱮᱱᱟ ᱚᱱᱟ ᱯᱷᱨᱤ ᱯᱷᱟᱭᱟᱨ ᱮᱱᱮᱡ ᱠᱷᱟᱱ ᱫᱚ ᱤᱭᱟᱹ ᱜᱚᱫᱚᱜ ᱟᱢ ᱟᱸᱫᱷᱟ ᱜᱚᱫᱚᱜ ᱟᱢ ᱚᱱᱟ ᱚᱱᱠᱟ ᱮᱱᱮᱡ ᱠᱟᱱᱟ ᱥᱮ ᱚᱱᱟ ᱨᱮᱜᱮ ᱮᱱᱤ ᱴᱟᱭᱤᱢ ᱚᱱᱟᱜᱮ ᱮᱱᱮᱡ ᱥᱟᱱᱟᱢᱟ ᱟᱨ ᱫᱟᱠᱟ ᱠᱚᱦᱚᱸ ᱵᱟᱭ ᱡᱚᱢᱚᱜᱼᱟ ᱚᱱᱟ ᱪᱤᱠᱟᱹ ᱤᱧᱫᱚ ᱠᱤᱨᱠᱮᱴ ᱠᱚ ᱮᱱᱮᱡ ᱥᱟᱹᱱᱟᱹᱧᱟ ᱚᱱᱟ ᱠᱚᱫᱚ ᱟᱹᱰᱤ ᱪᱮᱦᱨᱟ ᱠᱩᱥᱤ ᱜᱤᱧ ᱵᱩᱡᱷᱟᱹᱣᱟ ᱮᱱᱮᱡ ᱠᱚᱫᱚ ᱚᱱᱠᱟ ᱜᱮ ᱦᱩᱭᱩᱜ ᱫᱚᱨᱠᱟᱨ ᱟᱨ ᱪᱮᱫ ᱤᱧ ᱢᱮᱱᱟ ᱟᱹᱰᱤ ᱟᱹᱰᱤ ᱨᱚᱠᱚᱢ ᱨᱮᱱᱟᱜ ᱢᱚᱛᱞᱚᱵᱽ ᱟᱹᱰᱤ ᱰᱷᱮᱨ ᱡᱤᱱᱤᱥ ᱢᱮᱱᱟᱜᱼᱟ ᱜᱮᱢ ᱮᱱᱮᱡ ᱠᱚᱫᱚ ᱟᱫᱚ ᱚᱱᱠᱟᱜᱮ ᱴᱷᱤᱠ ᱢᱟ ᱵᱟᱹᱧ ᱠᱩᱥᱤᱜᱼᱟ ᱦᱚᱲᱫᱚ ᱟᱹᱰᱤ ᱦᱚᱲᱤᱧ ᱧᱮᱞ ᱵᱟᱲᱟ ᱨᱮ ᱥᱟᱞᱟ ᱯᱷᱨᱤ ᱯᱷᱟᱭᱟᱨ ᱵᱮᱜᱚᱨ ᱛᱟᱦᱮᱸ ᱵᱟᱠᱚ ᱫᱟᱲᱮᱭᱟᱜᱼᱟ ᱚᱱᱟ ᱯᱷᱨᱤ ᱯᱷᱟᱭᱟᱨ ᱡᱟᱦᱟᱸ ᱵᱮᱨᱮᱫ ᱮᱱᱟᱭ ᱵᱮᱨᱮᱫ ᱮᱱᱟᱭ ᱥᱮ ᱵᱟᱝᱟ ᱫᱮᱞᱟ ᱡᱚᱴᱟᱭ ᱯᱷᱳᱱ ᱟᱭᱟ ᱯᱷᱨᱤ ᱯᱷᱟᱭᱟᱨᱞᱟᱝ ᱮᱱᱮᱡᱼᱟ ᱟᱨ ᱤᱧᱢᱟ ᱵᱟᱹᱧ ᱠᱩᱥᱤᱭᱟᱜᱼᱟ ᱚᱱᱟ ᱪᱮᱫ ᱮᱱᱮᱡ ᱜᱮ ᱵᱟᱹᱧ ᱵᱟᱰᱟᱭ ᱚᱱᱟ ᱪᱤᱠᱟᱹ ᱵᱟᱹᱧ ᱠᱩᱥᱤᱭᱟᱜᱼᱟ ᱴᱷᱤᱠᱟᱹ ᱦᱚᱸ ᱵᱟᱹᱧ ᱴᱷᱤᱠᱟᱹ ᱫᱟᱲᱮᱭᱟᱜᱼᱟ ᱞᱮᱠᱤᱱ ᱦᱚᱲᱤᱧ ᱧᱮᱞ ᱠᱚᱣᱟ ᱚᱱᱟ ᱟᱹᱰᱤ ᱟᱹᱰᱤ ᱵᱷᱮᱜᱟᱨ ᱱᱮᱥᱟ ᱠᱟᱱᱟ ᱯᱷᱨᱤ ᱯᱷᱟᱭᱟᱨ ᱧᱮᱞ ᱠᱚᱣᱟ ᱮᱱᱤ ᱴᱟᱭᱤᱢ ᱡᱟᱦᱟᱸ ᱨᱮᱜᱮ ᱦᱚᱨ ᱨᱮ ᱡᱟᱦᱟᱸ ᱨᱮᱜᱮ ᱜᱨᱩᱯ ᱠᱚ ᱧᱟᱢ ᱠᱚᱣᱟ ᱮ ᱛᱟᱞᱟᱝ ᱫᱮᱞᱟᱭᱟ ᱚᱱᱞᱟᱭᱤᱱ ᱞᱟᱝ ᱦᱤᱡᱩᱜᱼᱟ ᱥᱮ ᱜᱮᱢ ᱠᱚᱞᱟᱝ ᱮᱱᱮᱡᱟ ᱟᱫᱚ ᱜᱮᱢ ᱠᱚᱫᱚ ᱠᱩᱞᱤ ᱠᱚᱣᱟᱢ ᱪᱮᱫ ᱮᱢ ᱪᱮᱫ ᱜᱮᱢ ᱞᱟᱝ ᱮᱱᱮᱡᱟ ᱟᱫᱚ ᱠᱚ ᱢᱮᱱᱟ ᱫᱮᱞᱟ ᱯᱷᱨᱤ ᱯᱷᱟᱭᱟᱨ ᱜᱮᱞᱟᱝ ᱮᱱᱮᱡᱟ ᱤᱧ ᱢᱮᱛᱟ ᱠᱚᱣᱟ ᱤᱧ ᱫᱚ ᱵᱟᱹᱧ ᱮᱱᱮᱡ ᱥᱟᱹᱱᱟᱹᱧᱟ ᱯᱷᱨᱤ ᱯᱷᱟᱭᱟᱨ ᱠᱚᱫᱚ ᱤᱧᱫᱚ ᱚᱱᱟ ᱠᱚᱫᱚ ᱵᱟᱹᱧ ᱠᱩᱥᱤᱭᱟᱜᱼᱟ ᱤᱧ ᱫᱚ ᱤᱭᱟᱹᱧ ᱠᱩᱥᱤᱭᱟᱜᱼᱟ ᱚᱱᱟ ᱴᱮᱢᱯᱮᱞ ᱨᱟᱱ ᱚᱱᱟ ᱫᱚ ᱚᱱᱟ ᱫᱚ ᱫᱟᱹᱲ ᱫᱟᱹᱲ ᱟᱭ ᱫᱟᱹᱲᱟᱭ ᱫᱟᱹᱲᱟᱭ ᱟᱨ ᱱᱚᱛᱮ ᱦᱚᱨ ᱚᱱᱛᱮ ᱦᱚᱨ ᱚᱱᱟ ᱠᱚᱫᱚᱧ ᱠᱩᱥᱤᱭᱟᱜᱼᱟ ᱚᱱᱟ ᱠᱚᱫᱚ ᱪᱮᱦᱨᱟᱧ ᱵᱩᱡᱷᱟᱹᱣᱟ ᱟᱨ ᱦᱟᱱᱟ ᱠᱚᱫᱚ ᱟᱹᱰᱤ ᱠᱚᱥᱴᱚ ᱜᱤᱧ ᱵᱩᱡᱷᱟᱹᱣᱟ ᱮᱱᱮᱡ ᱠᱚᱫᱚ ᱚᱱᱟ ᱪᱤᱠᱟᱹ ᱵᱟᱭ ᱮᱱᱮᱡ ᱥᱟᱹᱱᱟᱹᱧᱟ ᱤᱧᱢᱟ